ᱚᱱᱟ ᱟᱹᱞᱤᱧ ᱡᱩᱫᱤ ᱢᱤᱫᱴᱟᱝ ᱥᱟᱫᱚᱢ ᱞᱤᱧ ᱫᱚᱦᱚᱭᱮᱭᱟ ᱩᱱᱤᱭᱟᱜ ᱵᱷᱟᱹᱜᱤ ᱟᱹᱞᱤᱧ ᱡᱟᱦᱟᱸ ᱞᱮᱠᱟᱨᱮ ᱢᱤᱫᱴᱟᱝ ᱟᱡ ᱡᱟᱦᱟᱱᱟᱜ ᱡᱚᱢᱼᱧᱩ ᱵᱮᱱᱟᱣ ᱠᱟᱛᱮᱫ ᱨᱮᱦᱚᱸ ᱩᱱᱤ ᱵᱮᱱᱟᱣ ᱦᱩᱭᱩᱜᱼᱟ ᱚᱱᱠᱟᱜᱮ ᱩᱱᱤ ᱡᱟᱦᱟᱸ ᱠᱟᱹᱡ ᱠᱟᱹᱡ ᱛᱮ ᱢᱟᱨᱟᱝ ᱠᱟᱛᱮᱫ ᱟᱡ ᱤᱧ ᱢᱟᱨᱟᱝ ᱮᱭᱟ ᱪᱮᱫ ᱞᱮᱠᱟ ᱟᱹᱞᱤᱧ ᱡᱟᱦᱟᱸ ᱞᱮᱠᱟ ᱞᱤᱧ ᱡᱚᱛᱚᱱᱮᱭᱟ ᱟᱹᱞᱤᱧ ᱚᱱᱠᱟᱜᱮ ᱟᱹᱞᱤᱧ ᱚᱱᱠᱟᱜᱮ ᱟᱡ ᱮ ᱧᱮᱞ ᱦᱚᱪᱚ ᱞᱤᱧᱟ ᱪᱮᱫᱟᱜ ᱥᱮ ᱟᱹᱞᱤᱧ ᱡᱟᱦᱟᱸ ᱞᱮᱠᱟ ᱞᱤᱧ ᱯᱟᱹᱨᱠᱟᱹᱣ ᱠᱟᱭᱟ ᱚᱱᱠᱟ ᱜᱮ ᱩᱱᱤ ᱦᱚᱸ ᱟᱹᱞᱤᱧ ᱡᱟᱦᱟᱸ ᱞᱮᱠᱟ ᱞᱤᱧ ᱵᱮᱵᱷᱟᱨᱟ ᱡᱚᱛᱚᱱ ᱛᱮᱞᱤᱧ ᱦᱟᱨᱟ ᱠᱟᱭᱟ ᱚᱱᱠᱟ ᱜᱮ ᱟᱡᱦᱚᱸ ᱚᱱᱠᱟᱜᱮ ᱠᱟᱹᱢᱤ ᱠᱟᱛᱮᱫ ᱫᱮᱠᱷᱟᱣ ᱟᱹᱞᱤᱧᱟ ᱚᱱᱠᱟᱜᱮ ᱡᱟᱦᱟᱸ ᱜᱮ ᱡᱚᱛᱚᱱ ᱠᱟᱭ ᱠᱷᱟᱱ ᱢᱟ ᱩᱱᱤ ᱱᱤᱦᱟᱹᱛᱤ ᱡᱟᱦᱟᱸ ᱞᱮᱠᱟᱜᱮ ᱟᱭᱳᱼᱵᱟᱵᱟ ᱦᱤᱥᱟᱹᱵ ᱞᱮᱠᱟᱜᱮ ᱩᱱᱤ ᱦᱚᱸ ᱡᱟᱦᱟᱸ ᱞᱮᱠᱟ ᱟᱭᱳᱼᱵᱟᱵᱟ ᱦᱚᱯᱚᱱ ᱞᱮᱠᱟᱜᱮ ᱩᱱᱤ ᱦᱚᱸ ᱡᱩᱫᱤ ᱟᱵᱚᱭ ᱤᱭᱟᱹ ᱵᱚᱱᱟ ᱮᱱᱠᱷᱟᱱ ᱢᱟ ᱩᱱᱤ ᱦᱚᱸ ᱚᱱᱠᱟᱜᱮ ᱩᱱᱤ ᱦᱚᱸ ᱚᱱᱠᱟᱜᱮ ᱠᱟᱹᱡ ᱡᱟᱦᱟᱸ ᱞᱮᱠᱟ ᱨᱮᱦᱚᱸ ᱡᱟᱦᱟᱸ ᱞᱮᱠᱟᱢ ᱡᱚᱛᱚᱱ ᱠᱟᱭᱟ ᱚᱱᱠᱟᱜᱮ ᱠᱩᱲᱟᱹᱭᱮ ᱥᱚᱝ ᱟᱢᱟ ᱠᱩᱲᱟᱹᱭᱮ ᱮᱢᱟᱢᱟ ᱚᱱᱠᱟᱜᱮ ᱟᱵᱚ ᱦᱚᱸ ᱡᱩᱫᱤ ᱮᱱᱠᱷᱟᱱ ᱤᱭᱟᱹ ᱦᱩᱭᱩᱜ ᱠᱷᱟᱱ ᱢᱟ ᱱᱤᱦᱟᱹᱛ ᱜᱮ ᱟᱡ ᱦᱚᱸ ᱥᱟᱯᱳᱨᱴ ᱮ ᱮᱢᱟᱵᱚᱱ ᱜᱮᱭᱟ ᱚᱱᱠᱟᱜᱮ ᱟᱹᱰᱤ ᱡᱚᱛᱚᱱ ᱛᱮᱢ ᱦᱟᱨᱟ ᱠᱟᱭ ᱠᱷᱟᱱ ᱤᱧᱦᱚᱸ ᱱᱚᱝᱠᱟᱜᱮ ᱟᱫᱚ ᱮᱱᱛᱮᱫ ᱢᱤᱫᱴᱮᱱ